ᱦᱮᱞᱳ ᱦᱮᱸ ᱟᱹᱞᱤᱧ ᱵᱟᱲᱟᱭ ᱥᱟᱱᱟᱭᱮᱫ ᱞᱤᱧᱟᱹ ᱟᱯᱮᱭᱟᱜ ᱴᱚᱴᱷᱟ ᱠᱚᱨᱮ ᱡᱟᱦᱟᱸ ᱪᱟᱥ ᱟᱵᱟᱫ ᱠᱚ ᱦᱩᱭᱩᱜᱼᱟ ᱚᱱᱟ ᱫᱚ ᱪᱮᱫ ᱪᱮᱫ ᱟᱪᱪᱷᱟ ᱟᱪᱪᱷᱟ ᱚ ᱟᱪᱪᱷᱟ ᱟᱪᱪᱷᱟ ᱟᱪᱪᱷᱟ ᱟᱯᱮ ᱡᱟᱦᱟ ᱤᱛᱟᱹ ᱠᱚᱯᱮ ᱟᱹᱜᱩᱭ ᱜᱮᱭᱟ ᱚᱱᱟ ᱫᱚ ᱚᱠᱟ ᱠᱷᱚᱱ ᱚᱠᱟ ᱠᱷᱚᱱ ᱯᱮ ᱟᱹᱜᱩᱭᱟ ᱵᱟᱡᱟᱨ ᱠᱷᱚᱱ ᱥᱮ ᱟᱨᱦᱚᱸ ᱚᱱᱠᱟᱱ ᱡᱟᱦᱟᱱ ᱥᱚᱨᱠᱟᱨ ᱯᱟᱦᱟᱴᱟ ᱥᱮᱫ ᱠᱷᱚᱱ ᱠᱚ ᱮᱢᱚᱜᱼᱟ ᱳ ᱟᱪᱪᱷᱟ ᱟᱪᱪᱷᱟ ᱟᱯᱮ ᱫᱚ ᱵᱟᱡᱟᱨ ᱠᱷᱚᱱ ᱦᱚᱸ ᱟᱨ ᱥᱚᱨᱠᱟᱨ ᱯᱟᱦᱟᱴᱟ ᱥᱮᱫ ᱥᱟᱱᱟᱢ ᱥᱮᱫᱠᱷᱚᱱ ᱜᱚᱲᱚ ᱯᱮ ᱧᱟᱢ ᱮᱫᱟ ᱵᱟᱝ ᱥᱮ ᱟᱪᱪᱷᱟ ᱟᱪᱪᱷᱟ ᱛᱟᱦᱚᱞᱮ ᱡᱟᱦᱟᱢ ᱨᱚᱦᱚᱭ ᱠᱟᱛᱮ ᱢᱟ ᱵᱟᱝ ᱦᱩᱭᱩᱜᱼᱟ ᱛᱟᱦᱚᱞᱮ ᱥᱟᱨ ᱠᱚᱦᱚᱸ ᱛᱚ ᱚᱱᱠᱟᱱ ᱮᱢᱚᱜ ᱦᱩᱭᱩᱜᱼᱟ ᱛᱟᱦᱚᱞᱮ ᱚᱱᱟ ᱠᱚᱫᱚ ᱚᱠᱟ ᱠᱷᱚᱱ ᱯᱮ ᱡᱚᱜᱟᱲ ᱮᱫᱟ ᱥᱮ ᱪᱤᱠᱟᱹ ᱦᱮᱸ ᱦᱮᱸ ᱟᱪᱪᱷᱟ ᱟᱯᱮ ᱚᱱᱟᱠᱚᱨᱮ ᱡᱟᱦᱟᱸ ᱡᱟᱦᱟᱸ ᱪᱚᱞᱚᱱᱛᱚ ᱥᱟᱨ ᱠᱚᱨᱮᱱᱟᱜ ᱧᱩᱛᱩᱢᱮᱢ ᱞᱟᱹᱭ ᱫᱟᱲᱮ ᱟᱹᱧᱟᱹ ᱫᱚᱥ ᱪᱷᱟᱵᱵᱤᱥ ᱚ ᱟᱪᱪᱷᱟ ᱟᱪᱪᱷᱟ ᱟᱹᱞᱤᱧ ᱞᱤᱧ ᱠᱩᱞᱤ ᱠᱮᱫ ᱵᱮᱱᱟ ᱡᱮ ᱱᱚᱶᱟ ᱠᱷᱟᱹᱛᱤᱨ ᱛᱮ ᱡᱮ ᱟᱹᱞᱤᱧ ᱦᱚᱸ ᱚᱱᱠᱟᱱ ᱥᱳᱥᱟᱞ ᱳᱭᱟᱨᱠᱟᱨ ᱜᱮ ᱠᱟᱱᱟ ᱞᱤᱧ ᱟᱯᱮ ᱥᱟᱦᱟᱡᱡᱚ ᱞᱟᱹᱜᱤᱫ ᱜᱮ ᱱᱚᱶᱟ ᱠᱚᱞᱤᱧ ᱠᱷᱚᱵᱚᱨ ᱞᱤᱧ ᱦᱟᱛᱟᱣ ᱮᱫᱟ ᱛᱳ ᱱᱤᱭᱟᱹ ᱯᱚᱨ ᱠᱷᱚᱱ ᱫᱚ ᱵᱚᱞᱮ ᱟᱹᱛᱩ ᱟᱹᱛᱩ ᱞᱮ ᱪᱟᱞᱟᱜᱼᱟ ᱟᱹᱛᱩ ᱟᱹᱛᱩ ᱪᱟᱞᱟᱣ ᱠᱟᱛᱮ ᱥᱟᱱᱟᱢ ᱞᱮᱠᱟᱱ ᱥᱩᱵᱤᱫᱟ ᱞᱮ ᱮᱢᱟ ᱯᱮᱭᱟ ᱡᱮᱢᱚᱱ ᱤᱛᱟᱹ ᱦᱮᱸᱥᱮ ᱥᱟᱱᱟᱢ ᱞᱮᱠᱟᱱ ᱤᱛᱟᱹ ᱥᱟᱶᱛᱮ ᱴᱟᱭᱤᱢ ᱨᱮ ᱥᱟᱨ ᱠᱚᱦᱚᱸ ᱥᱟᱱᱟᱢᱟᱜ ᱯᱮ ᱧᱟᱢᱟ ᱦᱚᱸ ᱦᱚᱸ ᱪᱟᱞᱟᱜ ᱟᱞᱮ ᱱᱚᱜ ᱚᱭᱛᱚ ᱦᱤᱡᱩᱜ ᱠᱟᱱ ᱥᱳᱱᱤ ᱵᱟᱨ ᱦᱤᱞᱳᱜ ᱞᱮ ᱪᱟᱞᱟᱜᱼᱟ ᱛᱚ ᱤᱱᱦᱤᱞᱳᱜ ᱠᱟᱹᱴᱤᱡ ᱡᱚᱛᱚᱦᱚᱲ ᱫᱩᱯᱲᱩᱵ ᱡᱟᱣᱨᱟ ᱠᱚᱢ ᱟᱨ ᱩᱱᱥᱚᱢᱚᱭ ᱜᱮ ᱜᱚᱞᱯᱚ ᱛᱟᱦᱚᱞᱮ ᱦᱩᱭᱩᱜᱼᱟ ᱥᱳᱱᱤᱵᱟᱨ ᱢᱳᱴᱟ ᱢᱩᱴᱤ ᱫᱚᱥᱴᱟ ᱥᱮᱫ ᱠᱷᱚᱱ ᱜᱮ ᱴᱷᱤᱠ ᱟᱪᱷᱮ ᱢᱟ ᱛᱟᱦᱚᱞᱮ ᱤᱱᱠᱟᱹᱜᱮ ᱦᱮᱸ ᱤᱱᱦᱤᱞᱳᱜ ᱞᱮ ᱪᱟᱞᱟᱜ ᱠᱟᱱᱟ ᱦᱮᱸ